ᱤᱧᱫᱚ ᱢᱤᱫᱴᱮᱡ ᱜᱟᱡᱚᱞ ᱥᱳ ᱨᱩᱢ ᱨᱮ ᱜᱟᱹᱰᱤᱧ ᱵᱩᱠ ᱞᱮᱫᱟ ᱚᱸᱰᱮ ᱜᱟᱹᱰᱤ ᱵᱩᱠ ᱠᱟᱛᱮᱫ ᱚᱸᱰᱮ ᱫᱚ ᱚᱱᱟ ᱵᱩᱠ ᱚᱱᱟ ᱜᱟᱹᱰᱤ ᱢᱟᱱᱮ ᱵᱟᱠᱚ ᱮᱢᱟ ᱫᱤᱧᱟ ᱟᱫᱚ ᱜᱟᱡᱚᱞ ᱥᱴᱮᱱᱰ ᱨᱮ ᱦᱮᱡ ᱤᱧᱫᱚ ᱢᱤᱫᱴᱮᱱ ᱴᱳᱴᱳ ᱚᱴᱳ ᱰᱟᱭᱵᱷᱟᱨ ᱤᱧ ᱢᱮᱛᱟᱣ ᱫᱮᱭᱟ ᱡᱮ ᱤᱧ ᱱᱤᱭᱟᱹ ᱴᱳᱴᱳ ᱚᱴᱳᱧ ᱵᱷᱟᱲᱟᱭ ᱛᱟᱢᱟ ᱟᱢ ᱛᱤᱱᱟᱹᱜ ᱵᱷᱟᱲᱟᱢ ᱦᱟᱛᱟᱣᱟ ᱚᱲᱟᱜ ᱥᱮᱴᱮᱨ ᱠᱟᱹᱧ ᱢᱮ ᱟᱫᱚ ᱩᱱᱤ ᱚᱴᱳ ᱰᱟᱭᱵᱷᱟᱨ ᱮ ᱢᱮᱱ ᱠᱮᱫᱟ ᱡᱮ ᱱᱤᱱᱟᱹᱜ ᱢᱤᱫ ᱥᱚ ᱴᱟᱠᱟᱧ ᱦᱟᱛ ᱛᱟᱢᱟ ᱟᱨ ᱦᱚᱲᱟᱜ ᱤᱧ ᱯᱟᱸᱪᱴᱟ ᱢᱚᱫᱽᱫᱷᱮ ᱨᱤᱧ ᱯᱳᱸᱣᱪᱷᱟᱣ ᱠᱟᱢᱟ